ᱟᱵᱚᱣᱟᱜ ᱱᱟᱜᱟᱢ ᱫᱚ ᱮᱛᱚᱦᱚᱵ ᱱᱟᱜᱟᱢ ᱠᱟᱱᱟ ᱟᱵᱚᱨᱮᱱ ᱥᱮᱫᱟᱭ ᱦᱟᱯᱲᱟᱢ ᱠᱚᱠᱚ ᱞᱟᱹᱭ ᱟᱸᱡᱚᱢ ᱛᱤᱧ ᱵᱟᱰᱟᱭᱟ ᱟᱵᱚ ᱫᱚ ᱯᱤᱞᱪᱩ ᱜᱟᱬᱟ ᱦᱚᱯᱚᱱ ᱵᱚᱱ ᱛᱟᱦᱮᱸ ᱠᱟᱱᱟ ᱮᱛᱚᱦᱚᱵ ᱨᱮᱫᱚ ᱦᱟᱸᱥ ᱦᱟᱸᱥᱞᱤ ᱪᱮᱬᱮ ᱠᱤᱱ ᱡᱚᱱᱚᱢ ᱞᱮᱱᱟ ᱩᱱᱠᱤᱱ ᱨᱤᱱ ᱦᱚᱯᱚᱱ ᱫᱚ ᱯᱤᱞᱪᱩ ᱦᱟᱲᱟᱢ ᱯᱤᱞᱪᱩ ᱵᱩᱰᱷᱤ ᱠᱤᱱ ᱛᱟᱦᱮᱸ ᱠᱟᱱᱟ ᱯᱤᱞᱪᱩ ᱦᱟᱲᱟᱢ ᱯᱤᱞᱪᱩ ᱵᱩᱰᱷᱤ ᱫᱚ ᱦᱤᱦᱤᱲᱤ ᱯᱤᱯᱤᱲᱤ ᱨᱮᱠᱤᱱ ᱡᱚᱱᱚᱢ ᱞᱮᱱ ᱛᱟᱦᱮᱸ ᱠᱟᱱᱟ ᱩᱱᱠᱤᱱ ᱨᱮᱱ ᱜᱤᱫᱽᱨᱟᱹ ᱫᱚᱠᱚ ᱦᱩᱭᱩᱜᱼᱟ ᱮᱭᱟᱭ ᱠᱚᱲᱟ ᱮᱭᱟᱭ ᱠᱩᱲᱤ ᱞᱮᱠᱟᱛᱮ ᱠᱚ ᱩᱯᱮᱞ ᱞᱮᱱᱟ ᱚᱸᱰᱮ ᱠᱷᱚᱱ ᱟᱵᱚᱣᱟᱜ ᱡᱟᱹᱛᱤ ᱯᱟᱹᱨᱤᱥ ᱠᱤᱱ ᱦᱟᱹᱴᱤᱧ ᱞᱮᱜᱼᱟ ᱚᱸᱰᱮ ᱠᱷᱚᱱ ᱜᱮ ᱱᱩᱠᱩᱨᱮᱱ ᱦᱚᱯᱚᱱ ᱠᱚ ᱦᱟᱹᱴᱤᱧᱮᱱ ᱛᱮ ᱪᱟᱹᱭ ᱜᱟᱲ ᱪᱟᱢᱯᱟ ᱜᱟᱲ ᱵᱟᱝ ᱵᱟᱫᱳᱞᱤ ᱜᱟᱲ ᱠᱚ ᱵᱮᱱᱟᱣ ᱤᱫᱤ ᱞᱮᱜᱼᱟ ᱟᱨᱦᱚᱸ ᱱᱟᱜᱟᱢ ᱠᱟᱹᱦᱱᱤ ᱫᱚ ᱟᱹᱰᱤ ᱜᱟᱱ ᱞᱤᱧ ᱟᱸᱡᱚᱢ ᱠᱟᱜᱼᱟ